ᱤᱧᱤᱧ ᱢᱚᱱᱮᱭᱟ ᱢᱤᱰᱤᱭᱟ ᱫᱚ ᱟᱹᱰᱤ ᱵᱮᱥ ᱠᱷᱚᱵᱚᱨ ᱠᱟᱱᱟ ᱟᱹᱰᱤ ᱵᱮᱥ ᱡᱚᱛᱮᱛ ᱠᱟᱱᱟ ᱢᱤᱰᱤᱭᱟ ᱫᱚ ᱟᱹᱰᱤ ᱵᱮᱥᱟ ᱟᱹᱰᱤ ᱨᱚᱠᱚᱢ ᱠᱟᱷᱟ ᱠᱚ ᱞᱟᱹᱭᱟ ᱟᱠᱚ ᱟᱹᱰᱤ ᱨᱚᱠᱚᱢ ᱠᱷᱚᱵᱚᱨ ᱠᱚ ᱞᱟᱹᱭ ᱟᱠᱚ ᱢᱤᱰᱤᱭᱟ ᱫᱚ ᱱᱚᱝᱠᱟ ᱡᱟᱭᱜᱟ ᱨᱮ ᱦᱚᱸᱭ ᱥᱮᱴᱮᱨ ᱫᱟᱲᱮᱭᱟᱜᱼᱟ ᱡᱟᱦᱟᱸ ᱨᱮ ᱮᱴᱟᱜ ᱦᱚᱲ ᱵᱟᱠᱚ ᱥᱮᱴᱮᱨ ᱫᱟᱲᱮᱭᱟᱜ ᱟᱠᱚ ᱡᱚᱛᱚᱨᱚᱠᱚᱢᱟᱜ ᱠᱷᱚᱵᱚᱨᱮ ᱞᱟᱹᱭ ᱫᱟᱲᱮᱭᱟᱜᱼᱟ ᱥᱮᱴᱮᱨ ᱠᱟᱛᱮ ᱢᱤᱰᱤᱭᱟ ᱫᱚ ᱟᱹᱰᱤ ᱵᱮᱥᱟ ᱢᱤᱰᱤᱭᱟ ᱠᱷᱚᱱ ᱟᱹᱰᱤ ᱢᱤᱰᱤᱭᱟ ᱠᱷᱚᱱ ᱟᱵᱚ ᱟᱹᱰᱤ ᱞᱮᱠᱟ ᱛᱮᱵᱚ ᱪᱮᱫᱚᱜ ᱟᱵᱚ ᱵᱮᱥ ᱵᱮᱥ ᱡᱤᱱᱤᱥ ᱵᱚᱱ ᱟᱡᱚᱢ ᱢᱟᱵᱚᱱ ᱧᱟᱢ ᱟᱵᱚᱱ ᱥᱟᱺᱜᱤᱧ ᱥᱟᱺᱜᱤᱧ ᱨᱮᱱᱟᱜ ᱫᱤᱥᱚᱢ ᱯᱟᱨᱚᱢ ᱫᱤᱥᱚᱢ ᱨᱮᱱᱟᱜ ᱠᱷᱚᱵᱚᱨ ᱦᱚᱸ ᱵᱚᱱ ᱧᱟᱢ ᱟᱵᱚᱱ ᱢᱤᱰᱤᱭᱟ ᱫᱟᱨᱟᱭ ᱛᱮᱜᱮ ᱢᱤᱰᱤᱭᱟ ᱡᱩᱫᱤ ᱵᱟᱠᱚ ᱛᱟᱦᱮᱱ ᱠᱷᱟᱱ ᱦᱩᱱᱟᱹᱜ ᱟᱵᱚ ᱫᱚ ᱩᱱᱟᱹᱜ ᱵᱮᱥ ᱴᱷᱤᱠ ᱢᱟᱱᱮ ᱮᱴᱟᱜ ᱫᱤᱥᱚᱢ ᱨᱮᱱᱟᱜ ᱠᱷᱚᱵᱚᱨ ᱠᱚᱫᱚ ᱟᱵᱚ ᱫᱚ ᱵᱟᱱᱚᱱ ᱟᱸᱡᱚᱢ ᱧᱟᱢ ᱫᱟᱲᱮᱭᱟᱜ ᱦᱩᱱᱟᱹᱜ ᱢᱤᱰᱤᱭᱟ ᱫᱟᱨᱟᱭ ᱛᱮᱜᱮ ᱡᱟᱦᱟᱸ ᱛᱤᱱᱟᱹᱜ ᱜᱮ ᱜᱷᱚᱴᱱᱟ ᱜᱷᱚᱴᱟᱜ ᱠᱟᱱᱟ ᱱᱚᱣᱟ ᱥᱩᱨ ᱥᱩᱯᱩᱨ ᱨᱮ ᱵᱟᱝ ᱥᱟᱹᱜᱤᱧ ᱨᱮ ᱡᱚᱛᱚ ᱢᱤᱰᱤᱭᱟ ᱫᱟᱨᱟᱭ ᱛᱮᱜᱮ ᱟᱵᱚ ᱫᱚᱵᱚᱱ ᱟᱡᱚᱢ ᱧᱟᱢ ᱫᱟᱲᱮᱭᱟᱜ ᱠᱟᱱᱟ ᱵᱚᱱ ᱚᱱᱟ ᱠᱟᱛᱮ ᱢᱤᱰᱤᱭᱟ ᱫᱚ ᱟᱹᱰᱤ ᱵᱮᱥᱟ ᱢᱤᱰᱤᱭᱟ ᱫᱚ ᱟᱵᱚ ᱫᱚ ᱵᱮᱥ ᱜᱮᱵᱚ ᱢᱚᱱᱮ ᱠᱚᱣᱟ ᱵᱚ ᱢᱤᱰᱤᱭᱟ ᱫᱟᱨᱟᱭ ᱛᱮᱜᱮ ᱟᱵᱚ ᱡᱚᱛᱚ ᱡᱤᱱᱤᱥ ᱵᱚᱱ ᱴᱷᱟᱹᱠᱟᱹ ᱫᱟᱲᱮᱭᱟᱜ ᱠᱟᱱᱟ ᱚᱱᱟᱛᱮ ᱢᱤᱰᱤᱭᱟ ᱫᱚ ᱟᱹᱰᱤ ᱜᱮᱠᱚ ᱵᱮᱥ ᱟᱠᱚ ᱢᱤᱰᱤᱭᱟ ᱫᱟᱨᱟᱭ ᱛᱮᱜᱮ ᱡᱚᱛᱚ ᱡᱤᱱᱤᱥ ᱵᱚᱱ ᱴᱷᱟᱹᱣᱠᱟᱹ ᱫᱟᱲᱮᱭᱟᱜ ᱠᱟᱱᱟ ᱵᱚᱱ ᱢᱤᱰᱤᱭᱟ ᱡᱩᱫᱤ ᱦᱩᱱᱟᱹᱝ ᱟᱨ ᱟᱵᱚ ᱵᱷᱟᱨᱚᱛ ᱫᱤᱥᱚᱢ ᱨᱮ ᱟᱨ ᱟᱵᱚ ᱡᱚᱛᱚ ᱟᱵᱚ ᱯᱩᱨᱟᱹ ᱫᱤᱥᱚᱢ ᱡᱟᱠᱟᱛ ᱨᱮ ᱦᱩᱱᱟᱹᱝ ᱵᱟᱠᱚ ᱛᱟᱦᱮᱱ ᱠᱷᱟᱱ ᱟᱹᱰᱤ ᱦᱚᱲ ᱟᱹᱰᱤ ᱨᱚᱠᱚᱢ ᱟᱵᱚ ᱠᱷᱚᱵᱚᱨ ᱦᱩᱱᱟᱹᱝ ᱵᱟᱝ ᱵᱚᱱ ᱧᱟᱢ ᱫᱟᱲᱮᱭᱟᱜ ᱦᱩᱱᱟᱹᱜ ᱚᱱᱟ ᱪᱤᱠᱟᱹᱛᱮ ᱢᱤᱰᱤᱭᱟ ᱫᱚ ᱟᱹᱰᱤ ᱜᱮ ᱵᱷᱟᱹᱞᱤᱭᱟ